ᱱᱚᱣᱟ ᱟᱛᱳ ᱦᱚᱲ ᱢᱟ ᱩᱱ ᱡᱚᱠᱷᱚᱱ ᱫᱚ ᱮᱦᱚᱵ ᱮᱦᱚᱵ ᱡᱚᱠᱷᱚᱱᱵᱤᱱ ᱠᱷᱩᱞᱟᱹᱣᱮᱫ ᱛᱟᱦᱮᱱ ᱩᱱ ᱡᱚᱠᱷᱚᱱ ᱟᱛᱳ ᱦᱚᱲ ᱜᱚᱲᱚ ᱥᱚᱯᱚᱦᱚᱫ ᱢᱟ ᱠᱤᱪᱷᱩ ᱠᱚ ᱤᱢᱟᱹᱧ ᱠᱟᱱ ᱛᱟᱦᱮᱸᱫ ᱠᱤᱪᱷᱩ ᱫᱚ ᱵᱟᱝ ᱠᱩᱥᱤ ᱦᱚᱲ ᱦᱚᱸᱠᱚ ᱛᱟᱦᱮᱸ ᱠᱟᱱᱟ ᱟᱫᱚ ᱮᱱᱨᱮ ᱦᱚᱸ ᱠᱤᱪᱷᱩ ᱠᱤᱪᱷᱩ ᱦᱚᱲ ᱥᱟᱯᱳᱨᱴ ᱠᱟᱛᱮ ᱜᱮ ᱴᱚᱞᱟᱨᱮ ᱠᱤᱪᱷᱩ ᱦᱩᱭᱱᱟ ᱚᱱᱟᱛᱮ ᱫᱚᱠᱟᱱ ᱠᱚ ᱠᱷᱩᱞᱟᱹᱣ ᱠᱚ ᱮᱢᱟᱜ ᱞᱤᱧᱟᱹ ᱠᱚ ᱦᱚᱸ ᱟᱨ ᱱᱤᱛᱚᱜ ᱜᱚᱲᱚ ᱥᱚᱯᱚᱦᱚᱫ ᱠᱟᱛᱮᱫ ᱱᱤᱛᱚᱜ ᱱᱚᱜᱼᱚᱭ ᱫᱚᱠᱟᱱ ᱨᱮᱱ ᱠᱚ ᱮᱢᱟᱞᱤᱧ ᱠᱟᱱ ᱜᱮᱭᱟ ᱟᱛᱳ ᱦᱚᱲ ᱠᱚ ᱵᱮᱥ ᱜᱮ ᱜᱟᱯᱟᱞᱢᱟᱨᱟᱣ ᱠᱤᱱᱛᱩ ᱡᱟᱦᱟᱸᱭ ᱜᱮᱠᱚ ᱚᱱᱠᱟ ᱠᱚ ᱠᱟᱹᱢᱤᱭᱟ ᱜᱚᱲᱚ ᱥᱚᱯᱚᱦᱚᱫ ᱟᱹᱲᱤᱥ ᱟᱹᱲᱤᱥᱚᱜᱼᱟ ᱠᱚ ᱩᱱᱠᱩ ᱥᱟᱞᱟᱜ ᱦᱚᱸ ᱵᱮᱥ ᱛᱮ ᱵᱮᱵᱚᱦᱟᱨ ᱫᱚᱦᱚ ᱦᱩᱭᱩᱜᱼᱟ ᱤᱱᱟᱹ ᱠᱷᱟᱱ ᱫᱚ ᱡᱚᱛᱚᱣᱟᱜ ᱜᱚᱲᱚ ᱥᱚᱯᱚᱦᱚᱫ ᱠᱚ ᱮᱢᱚᱜ ᱜᱮᱭᱟ ᱠᱚ ᱥᱮ ᱵᱟᱝᱟ ᱩᱱᱤ ᱫᱚ ᱵᱟᱠᱚ ᱠᱷᱩᱞᱟᱹᱣ ᱦᱚᱪᱚ ᱟᱠᱟᱫᱮ ᱠᱷᱟᱱ ᱫᱚ ᱵᱟᱵᱚᱱ ᱵᱟᱠᱚ ᱠᱷᱩᱞᱟᱹᱣ ᱦᱚᱪᱚᱣᱟᱹᱧ ᱠᱟᱱ ᱠᱷᱟᱡ ᱫᱚ ᱤᱧ ᱫᱚ ᱩᱱᱠᱩᱧ ᱟᱹᱲᱤᱥ ᱟᱠᱚᱣᱟ ᱥᱮ ᱜᱚᱲᱚ ᱥᱚᱯᱚᱦᱚᱫ ᱜᱚᱲᱚ ᱥᱚᱯᱚᱦᱚᱫ ᱵᱟᱝ ᱵᱟᱹᱧ ᱮᱢᱟᱠᱟᱫ ᱠᱚᱣᱟ ᱚᱱᱠᱟ ᱫᱚ ᱵᱟᱝᱟ ᱜᱚᱲᱚ ᱥᱚᱯᱚᱦᱚᱫ ᱫᱚ ᱡᱚᱛᱚ ᱨᱮᱜᱮ ᱢᱮᱱᱟᱜᱼᱟ ᱤᱧᱤᱧ ᱜᱚᱲᱚ ᱥᱚᱯᱚᱦᱚᱫ ᱤᱧ ᱮᱢ ᱫᱟᱲᱮᱭᱟᱜᱼᱟ ᱮᱢ ᱮᱢᱟᱠᱚ ᱠᱟᱱ ᱜᱮᱭᱟ ᱥᱮ ᱵᱟᱝ ᱟᱹᱲᱤᱥ ᱫᱚ ᱵᱟᱝᱟ ᱦᱤᱡᱩᱜ ᱟᱠᱚ ᱠᱤᱨᱤᱧ ᱠᱚ ᱩᱱᱠᱩ ᱦᱚᱸ ᱡᱤᱞ ᱠᱚ ᱜᱮᱫ ᱠᱟᱛᱮᱧ ᱮᱢᱟ ᱠᱚᱜᱮᱭᱟ ᱟᱨ ᱤᱧ ᱤᱧ ᱦᱚᱸ ᱜᱮᱫ ᱠᱟᱛᱮ ᱡᱤᱞ ᱠᱚ ᱮᱢᱟᱹᱧ ᱜᱮᱭᱟ ᱠᱚ ᱚ ᱤᱧ ᱦᱚᱸ ᱤᱧ ᱦᱚᱸ ᱡᱟᱦᱟᱧ ᱪᱟᱞᱟᱜ ᱟᱠᱚ ᱦᱚᱸ ᱫᱚᱠᱟᱱ ᱠᱚ ᱠᱷᱩᱞᱟᱹᱣ ᱠᱟᱜᱼᱟ ᱚᱱᱠᱟ ᱜᱮ ᱟᱠᱚ ᱴᱷᱮᱱ ᱦᱚᱸ ᱪᱟᱞᱟᱜ ᱟᱞᱮ ᱚᱱᱠᱟ ᱵᱟᱨᱭᱟ ᱫᱚᱠᱟᱱ ᱜᱟᱱ ᱠᱷᱩᱞᱟᱹᱣ ᱟᱠᱟᱱᱟ ᱟᱠᱚ ᱴᱷᱮᱱ ᱦᱚᱸ ᱚᱱᱠᱟ ᱵᱷᱮᱡᱟ ᱠᱚᱜᱮᱭᱟ ᱟᱫᱚ ᱥᱩᱨ ᱥᱩᱨ ᱫᱚᱠᱟᱱ ᱠᱷᱩᱞᱟᱹᱣ ᱮᱜ ᱠᱷᱟᱱ ᱫᱚ ᱚᱱᱮ ᱚᱱᱠᱟ ᱟᱹᱲᱤᱥ ᱟᱯᱤᱥ ᱠᱮᱡ ᱛᱟᱦᱮᱱᱚᱜᱼᱟ ᱮᱱ ᱨᱮᱦᱚᱸ ᱢᱟᱱᱮ ᱫᱚᱠᱟᱱ ᱫᱚ ᱪᱟᱞᱟᱣ ᱫᱚ ᱵᱮᱥ ᱛᱮ ᱪᱟᱞᱟᱣ ᱦᱩᱭᱩᱜᱼᱟ ᱥᱮ ᱚᱱᱟ ᱢᱟᱱᱮ ᱨᱟᱹᱜᱤ ᱨᱟᱯᱟᱜᱤ ᱠᱟᱛᱮ ᱤᱭᱟᱹ ᱫᱚ ᱵᱟᱭ ᱪᱟᱞᱟᱜᱼᱟ ᱢᱟᱱᱮ ᱫᱚᱠᱟᱱ ᱫᱚ ᱵᱟᱭ ᱪᱟᱞᱟᱜᱼᱟ ᱡᱟᱦᱟᱸ ᱛᱤᱱᱟᱹᱜ ᱵᱮᱥ ᱵᱮᱵᱷᱟᱨ ᱛᱮᱢ ᱪᱟᱞᱟᱣᱟ ᱡᱚᱛᱚᱣᱟᱜ ᱜᱮ ᱜᱟᱱᱚᱜᱼᱟ ᱚᱱᱟᱛᱮ ᱦᱚᱲ ᱥᱟᱞᱟᱜ ᱵᱮᱥ ᱛᱮ ᱜᱟᱯᱟᱞᱢᱟᱨᱟᱣ ᱠᱟᱛᱮᱫ ᱜᱮ ᱫᱚᱠᱟᱱ ᱪᱟᱞᱟᱣ ᱦᱩᱭᱩᱜ ᱠᱟᱱᱟ ᱟᱨ ᱟᱛᱳ ᱨᱮᱱ ᱦᱚᱲ ᱦᱚᱸ ᱱᱤᱛᱚᱜ ᱫᱚᱠᱚ ᱴᱷᱤᱠ ᱮᱱᱟ ᱠᱚ ᱵᱟᱝᱟ ᱟᱨ ᱵᱮᱯᱟᱨ ᱫᱚᱦᱚ ᱠᱟᱜ ᱠᱷᱟᱱ ᱫᱚ ᱫᱚᱠᱟᱱ ᱦᱚᱸ ᱵᱮᱥᱛᱮ ᱪᱟᱞᱟᱜᱼᱟ ᱟᱨ ᱵᱮᱵᱷᱟᱨ ᱜᱮ ᱵᱮᱥ ᱵᱟᱹᱞᱤᱧ ᱫᱚᱦᱚᱭ ᱠᱷᱟᱱ ᱫᱚ ᱟᱹᱵᱤᱱ ᱟᱛᱳ ᱴᱚᱞᱟ ᱨᱮᱱ ᱦᱚᱲ ᱦᱚᱸ ᱟᱹᱵᱤᱱ ᱴᱷᱮᱱ ᱫᱚ ᱫᱚᱠᱟᱱ ᱨᱮ ᱡᱤᱞ ᱠᱤᱫᱤᱱ ᱦᱚᱸ ᱵᱟᱠᱚ ᱦᱤᱡᱩᱜᱼᱟ ᱟᱨ ᱵᱟᱵᱤᱱ ᱟᱹᱠᱷᱨᱤᱧ ᱫᱟᱲᱮᱭᱟᱜᱼᱟ ᱟᱹᱵᱤᱱ ᱚᱱᱟ ᱟᱨ ᱟᱛᱳ ᱴᱚᱞᱟ ᱠᱚᱨᱮᱱ ᱦᱚᱸ ᱜᱚᱲᱚᱥᱚᱯᱲᱚ ᱠᱚ ᱮᱢᱟ ᱵᱤᱱᱟ ᱟᱨ ᱡᱩᱫᱤ ᱵᱤᱱ ᱵᱮᱥ ᱛᱮᱵᱤᱱ ᱫᱚᱠᱟᱱ ᱫᱚᱠᱟᱱᱟ ᱮᱱ ᱠᱷᱟᱱ ᱫᱚ ᱵᱮᱥ ᱛᱮᱜᱮ ᱠᱚ ᱦᱤᱡᱩᱜᱼᱟ ᱟᱹᱵᱤᱱ ᱦᱚᱸ ᱵᱮᱵᱚᱦᱟᱨ ᱵᱤᱱ ᱫᱚᱦᱚ ᱠᱟᱜᱼᱟ ᱮᱱ ᱠᱷᱟᱱ ᱫᱚ ᱟᱛᱳ ᱯᱚᱲᱟ ᱦᱚᱲ ᱡᱟᱦᱟᱸᱭ ᱜᱮ ᱦᱤᱡᱩᱜ ᱟᱭ ᱩᱱᱤ ᱦᱚᱸ ᱵᱮᱥ ᱵᱮᱥᱛᱮ ᱦᱟᱛᱟᱣᱟᱭ ᱵᱟᱝᱟ ᱚᱸᱰᱮ ᱜᱮᱵᱚᱱ ᱪᱟᱞᱟᱜᱼᱟ ᱪᱮᱠᱟᱛᱮᱢ ᱵᱮᱵᱷᱟᱨ ᱛᱮ ᱴᱷᱤᱠ ᱜᱮᱭᱟ ᱟᱨ ᱫᱟᱢ ᱠᱚᱦᱚᱸ ᱠᱚᱢᱮ ᱠᱚᱢᱛᱮ ᱮᱢᱚᱜ ᱟᱭ ᱟᱨ ᱵᱮᱵᱷᱟᱨᱚᱛᱟ ᱴᱷᱤᱠ ᱜᱮᱭᱟ ᱚᱱᱮ ᱚᱱᱠᱟᱛᱮᱦᱚᱸ ᱫᱚᱠᱟᱱ ᱫᱚᱭ ᱪᱟᱞᱟᱣ ᱦᱩᱭᱩᱜ ᱠᱟᱱᱟ ᱟᱨ ᱜᱚᱲᱚ ᱥᱚᱯᱚᱦᱚᱫ ᱦᱚᱸᱠᱚ ᱮᱢᱟᱜ ᱫᱤᱧᱟᱹ ᱛᱟᱭᱚᱢ ᱛᱮᱫᱚ ᱟᱛᱫ ᱨᱮᱦᱚᱸ ᱟᱹᱰᱤ ᱵᱟᱝᱟ ᱱᱩᱭ ᱠᱚᱲᱟ ᱴᱷᱤᱠ ᱜᱮᱭᱟ ᱱᱚᱰᱮ ᱫᱚᱠᱟᱱ ᱚᱪᱚ ᱟᱢᱟ ᱱᱩᱭᱟᱜ ᱵᱮᱵᱚᱦᱟᱨ ᱠᱚᱛᱮ ᱴᱷᱤᱠ ᱜᱮᱭᱟ ᱚᱱᱟᱛᱮ ᱟᱹᱛᱩ ᱯᱟᱲᱟ ᱦᱚᱲ ᱦᱚᱸ ᱟᱛᱩ ᱯᱟᱲᱟ ᱨᱮᱱ ᱦᱚᱲ ᱦᱚᱸᱠᱚ ᱮᱢᱟᱜ ᱫᱤᱧᱟᱹ ᱜᱚᱲᱚ ᱥᱚᱯᱚᱦᱚᱫ